ᱦᱮᱸ ᱞᱟ ᱭᱢᱮ ᱚᱠᱚᱭᱮᱢ ᱞᱟ ᱭᱮᱫ ᱞᱟ ᱭᱢᱮ ᱟᱪᱪᱷᱟ ᱞᱟ ᱭᱮᱢ ᱟᱪᱪᱷᱟ ᱯᱷᱚᱲᱟᱠᱟᱫ ᱢᱮᱭᱟ ᱛᱤᱥ ᱠᱷᱚᱱᱟᱜ ᱵᱟᱨ ᱫᱤᱱ ᱜᱟᱱ ᱨᱟᱱ ᱡᱟᱦᱟᱱᱟᱜ ᱠᱚᱢ ᱦᱟᱛᱟᱣ ᱟᱠᱟᱫᱟ ᱟᱪᱪᱷᱟ ᱛᱟᱦᱚᱞᱮ ᱫᱮᱠᱷᱟᱜ ᱡᱮ ᱡᱤᱫᱽᱫᱷᱟᱣ ᱫᱮᱠᱷᱟ ᱠᱟᱛᱮ ᱨᱟᱱ ᱠᱚᱧ ᱮᱢᱟᱢᱟ ᱱᱷᱟᱜ ᱱᱚᱸᱰᱮ ᱢᱟᱱᱠᱚᱨ ᱪᱮᱢᱵᱟᱨ ᱨᱮ ᱤᱧ ᱥᱚᱢ ᱵᱩᱫᱷ ᱵᱟᱨᱤᱧ ᱫᱩᱲᱩᱵ ᱜᱮᱭᱟ ᱟᱢ ᱦᱤᱡᱩᱜ ᱟ ᱱᱟᱜᱷ ᱴᱟᱭᱤᱢ ᱳᱭ ᱱᱚᱴᱟ ᱠᱷᱚᱱ ᱮᱠᱴᱟ ᱫᱷᱟ ᱵᱤᱡ ᱟᱵᱟᱨ ᱵᱤᱠᱮᱞ ᱥᱮ ᱪᱟᱨᱴᱟ ᱠᱷᱚᱱ ᱪᱷᱚᱴᱟ ᱫᱷᱟ ᱵᱤᱡ ᱵᱟᱝ ᱟᱢ ᱡᱟᱦᱟᱸ ᱪᱮᱫ ᱨᱟᱱᱮᱢ ᱡᱚᱢᱮᱫᱟ ᱚᱱᱟ ᱧᱮᱞ ᱦᱩᱭᱩᱜ ᱟ ᱛᱚ ᱟᱵᱟᱨ ᱤᱧ ᱴᱷᱮᱱᱮᱢ ᱦᱤᱡᱩᱜ ᱟ ᱤᱧ ᱧᱮᱞᱟᱹᱧ ᱪᱮᱠᱟ ᱠᱟᱱᱟ ᱵᱟᱝ ᱪᱤᱠᱟ ᱠᱟᱱᱟ ᱧᱮᱞ ᱠᱟᱛᱮᱫ ᱚᱞᱟᱢᱟ ᱧ ᱱᱟᱜᱷ ᱨᱟᱱ ᱠᱚ ᱚᱱᱟᱠᱚᱢ ᱦᱟᱛᱟᱣ ᱠᱮᱫᱜᱮ ᱮᱤ ᱥᱚᱢᱵᱟᱨ ᱵᱩᱫᱽᱵᱟᱨ ᱟᱨ ᱵᱨᱤᱦᱚᱥᱯᱚᱛᱤ ᱵᱟᱨ ᱥᱮᱛᱟᱜ ᱱᱚᱴᱟ ᱠᱷᱚᱱ ᱮᱠᱴᱟ ᱫᱷᱟ ᱵᱤᱡ ᱟᱨ ᱵᱤᱠᱮᱞ ᱥᱮᱫ ᱪᱟᱨᱴᱮ ᱠᱷᱚᱱ ᱪᱷᱚᱴᱟ ᱫᱷᱟ ᱵᱤᱡ ᱨᱟᱱ ᱡᱚᱢ ᱞᱮᱠᱷᱟᱱ ᱫᱚ ᱠᱚᱢᱚᱜ ᱟ ᱦᱚᱭᱛᱚ ᱞᱟᱦᱟ ᱦᱮᱡ ᱞᱮᱱᱢᱮ ᱫᱮᱠᱷᱟ ᱞᱮᱱᱢᱮ ᱪᱮᱫ ᱚᱵᱚᱥᱛᱟ ᱢᱮᱱᱟᱜ ᱟ ᱚᱱᱟ ᱨᱮᱱᱟᱜ ᱧᱮᱞ ᱠᱟᱛᱮ ᱟᱵᱟᱨ ᱨᱟᱱ ᱮᱢ ᱦᱩᱭᱩᱜ ᱟ ᱦᱟᱸᱜ ᱡᱩᱫᱤ ᱵᱟᱝ ᱵᱮᱥᱚᱜ ᱠᱷᱟᱱ ᱛᱟᱦᱚᱞᱮ ᱪᱤᱠᱤᱥᱥᱟ ᱦᱩᱭᱩᱜ ᱟ ᱡᱟᱦᱟᱸᱭ ᱦᱚᱥᱯᱤᱴᱟᱞ ᱦᱚᱥᱯᱤᱴᱟᱞ ᱨᱮ ᱵᱟᱝ ᱧᱮᱞ ᱞᱮᱱ ᱠᱷᱟᱱᱫᱚ ᱵᱟᱝ ᱞᱟ ᱭ ᱜᱟᱱᱚᱜ ᱟ ᱟᱢ ᱢᱤᱴᱮᱱ ᱠᱟ ᱢᱤᱢᱮ ᱞᱟᱦᱟ ᱦᱮᱡ ᱞᱮᱱᱢᱮ ᱜᱟᱯᱟ ᱵᱟᱫᱽ ᱢᱮᱭᱟᱝ ᱦᱮᱡ ᱞᱮᱱᱢᱮ ᱢᱤᱫ ᱫᱷᱟᱣ ᱫᱮᱠᱷᱟ ᱞᱮᱱᱢᱮ ᱤᱧ ᱴᱷᱮᱱ ᱴᱷᱤᱠ ᱜᱮᱭᱟ ᱩᱱᱟᱹᱜ ᱡᱩᱫᱤ ᱟᱢᱟᱜ ᱵᱤᱥᱤ ᱠᱟᱱ ᱛᱟᱢᱟ ᱡᱩᱫᱤ ᱜᱷᱟᱣ ᱠᱚ ᱵᱟᱠᱷᱟᱡ ᱡᱟᱦᱟᱱᱟᱜ ᱤᱱᱯᱷᱮᱠᱥᱚᱱ ᱡᱩᱫᱤ ᱯᱟᱲᱟᱣ ᱟᱠᱟᱱ ᱠᱷᱟᱱ ᱛᱟᱦᱚᱞᱮ ᱫᱚ ᱚᱯᱟᱨᱮᱥᱚᱱ ᱡᱩᱫᱤ ᱨᱟᱱᱛᱮ ᱵᱟᱝ ᱵᱮᱥᱚᱜ ᱠᱷᱟᱱ ᱛᱟᱦᱚᱞᱮ ᱚᱯᱨᱮᱥᱚᱱ ᱦᱩᱭᱩᱜ ᱟ ᱵᱟᱠᱷᱟᱡ ᱤᱧᱡᱮᱠᱥᱚᱱ ᱠᱚᱛᱮᱜᱮ ᱠᱚᱨᱟᱣ ᱦᱩᱭᱩᱜ ᱟ ᱢᱮᱰᱤᱥᱤᱱ ᱠᱚ ᱢᱮᱱᱟᱜ ᱜᱮᱭᱟ ᱧᱮᱞ ᱦᱩᱭᱩᱜ ᱟ ᱛᱚ ᱞᱟᱦᱟ ᱪᱤᱠᱟ ᱟᱠᱟᱱᱟ ᱵᱟᱝ ᱪᱤᱠᱟ ᱟᱠᱟᱱᱟ ᱪᱮᱫ ᱚᱵᱚᱥᱛᱟ ᱢᱮᱱᱟᱜ ᱟ ᱟᱢ ᱦᱤᱡᱩᱜ ᱢᱮ ᱫᱮᱠᱷᱟᱣ ᱞᱮᱱᱢᱮ ᱞᱟᱦᱟ ᱟᱹᱭᱩᱰ ᱫᱩᱲᱩᱵ ᱟ ᱞᱤᱧ ᱳᱭ ᱪᱟᱨᱴᱟ ᱠᱷᱚᱱ ᱪᱷᱚᱴᱟ ᱫᱷᱟ ᱵᱤᱡ ᱦᱟᱸ ᱟᱢ ᱦᱟ ᱡᱩᱜ ᱢᱮ ᱥᱮᱛᱟᱜ ᱥᱮᱫ ᱡᱟᱦᱟᱸ ᱛᱤᱱᱨᱮᱢ ᱦᱤᱡᱩᱜ ᱟ ᱢᱟᱱᱠᱚᱨ ᱱᱚᱣᱟ ᱱᱟᱨᱥᱤᱝ ᱪᱮᱢᱵᱟᱨ ᱨᱮᱢ ᱦᱤᱡᱩᱜ ᱟ ᱦᱟᱸᱜ ᱦᱚᱥᱯᱤᱴᱟᱞ ᱥᱩᱨ ᱨᱮᱜᱮ ᱢᱮᱱᱟᱜ ᱟ ᱴᱷᱤᱠ ᱜᱮᱭᱟ ᱟᱢ ᱢᱤᱴᱤᱡ ᱠᱟ ᱢᱤᱢᱮ ᱜᱟᱯᱟ ᱦᱤᱡᱩᱜ ᱜᱟᱯᱟ ᱥᱮᱛᱟᱜ ᱦᱤᱡᱩᱜ ᱢᱮ ᱦᱟᱸ ᱥᱮᱛᱟᱜ ᱦᱤᱡᱩᱜᱵᱤᱱ ᱴᱟᱭᱤᱢ ᱢᱟ ᱵᱟᱲᱟᱭ ᱜᱮᱭᱟ ᱵᱤᱱ